ᱱᱚᱣᱟ ᱠᱚᱨᱮᱫ ᱟᱹᱰᱤᱜᱟᱱ ᱥᱠᱩᱞ ᱢᱮᱱᱟᱜᱼᱟ ᱱᱚᱣᱟ ᱱᱟᱣᱟᱰᱤ ᱥᱮᱢ ᱯᱩᱨ ᱱᱟᱨᱟᱱ ᱯᱩᱨ ᱩᱨᱟᱹᱱ ᱜᱟᱶ ᱢᱚᱦᱩᱞ ᱵᱚᱱᱟ ᱪᱮᱫᱟᱜ ᱮᱱᱛᱮᱫ ᱱᱩᱠᱩ ᱠᱟᱹᱴᱤᱡ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱟᱨ ᱱᱚᱣᱟ ᱠᱚᱨᱮᱫ ᱠᱩᱞ ᱠᱟᱠᱚ ᱠᱟᱱᱟ ᱠᱚ ᱠᱟᱹᱴᱤᱡ ᱜᱤᱫᱽᱨᱟᱹ ᱟᱹᱛᱩ ᱨᱮ ᱚᱱᱟ ᱥᱚᱨᱠᱟᱨᱤ ᱥᱠᱩᱞ ᱨᱮ ᱪᱮᱫᱟᱜ ᱮᱱᱛᱮᱫ ᱟᱫᱚ ᱯᱟᱲᱦᱟᱣ ᱫᱚ ᱪᱮᱫ ᱞᱮᱠᱟ ᱠᱚ ᱯᱟᱲᱦᱟᱣᱮᱫ ᱠᱚᱣᱟ ᱢᱚᱡᱽ ᱥᱮ ᱵᱟᱝ ᱥᱮ ᱱᱩᱠᱩ ᱜᱤᱫᱽᱨᱟᱹ ᱫᱚ ᱪᱮᱫ ᱞᱮᱠᱟ ᱟᱨᱮᱢ ᱵᱩᱡᱽ ᱛᱟᱠᱚᱣᱟ ᱟᱨ ᱱᱚᱜᱼᱚᱭ ᱰᱷᱮᱨ ᱫᱚ ᱮᱱᱛᱮᱫ ᱢᱚᱡᱽ ᱟᱥᱮ ᱵᱟᱝ ᱢᱚᱡᱽ ᱟ ᱟᱞᱮ ᱫᱚ ᱨᱮᱸᱜᱮᱡ ᱱᱟᱪᱟᱨ ᱦᱚᱲ ᱴᱟᱠᱟ ᱯᱚᱭᱥᱟ ᱠᱚᱦᱚᱸ ᱵᱟᱹᱱᱩᱜ ᱛᱟᱞᱮᱭᱟ ᱡᱮ ᱥᱟᱺᱜᱤᱧ ᱥᱮᱫ ᱯᱷᱟᱨᱟᱠ ᱥᱮᱫ ᱦᱳᱥᱴᱮᱞ ᱨᱮ ᱵᱟᱞᱮ ᱤᱫᱤ ᱫᱟᱲᱮᱭᱟᱠᱚᱣᱟ ᱤᱝᱞᱤᱥ ᱢᱤᱰᱤᱭᱟᱢ ᱠᱚᱮᱫ ᱩᱱᱠᱩ ᱜᱤᱫᱽᱨᱟᱹ ᱨᱮᱸᱜᱮᱡ ᱦᱚᱲ ᱠᱟᱱᱟᱞᱮ ᱮᱱᱛᱮᱫ ᱯᱚᱭᱥᱟ ᱠᱚ ᱚᱠᱟ ᱨᱮᱞᱮ ᱧᱟᱢᱟ ᱚᱱᱟᱛᱮ ᱱᱚᱣᱟ ᱟᱹᱛᱩ ᱥᱠᱩᱞ ᱨᱮᱜᱮ ᱞᱮ ᱠᱩᱞ ᱠᱟᱠᱚᱣᱟ ᱟᱨ ᱩᱱᱠᱩᱣᱟᱜ ᱯᱚᱭᱥᱟ ᱛᱮᱜᱮ ᱡᱟᱜᱮ ᱠᱤᱪᱨᱤᱡᱽ ᱠᱷᱟᱺᱰᱩᱣᱟᱹᱜ ᱠᱚ ᱥᱚᱨᱠᱟᱨᱤ ᱥᱠᱩᱞ ᱠᱷᱚᱱ ᱜᱮ ᱤᱱᱟᱹ ᱛᱮᱜᱮ ᱞᱮ ᱠᱤᱨᱤᱧ ᱟᱠᱚᱣᱟ ᱟᱞᱮ ᱢᱟ ᱨᱮᱸᱜᱮᱡ ᱦᱚᱲ ᱦᱟᱱᱛᱮ ᱵᱟᱞᱮ ᱵᱷᱚᱨᱛᱤ ᱫᱟᱲᱮᱭᱟᱠᱚᱣᱟ ᱥᱮ ᱯᱚᱭᱥᱟ ᱴᱟᱠᱟ ᱦᱚᱸ ᱵᱟᱞᱮ ᱮᱢ ᱫᱟᱲᱮᱭᱟᱜᱼᱟ ᱚᱱᱟᱛᱮ ᱟᱹᱛᱩ ᱥᱠᱩᱞ ᱠᱚᱨᱮ ᱜᱮᱞᱮ ᱯᱟᱲᱦᱟᱣ ᱦᱚᱪᱚᱭᱮᱫ ᱠᱚᱣᱟ ᱩᱱᱠᱩ ᱜᱤᱫᱽᱨᱟᱹ ᱟᱞᱮ ᱫᱚ ᱡᱟᱜᱮ ᱱᱚᱰᱮ ᱠᱚ ᱪᱮᱫ ᱨᱮᱸᱜᱮᱡ ᱦᱚᱲ ᱠᱟᱱᱟᱞᱮ ᱛᱚ ᱮᱱᱛᱮᱫ ᱟᱫᱚ ᱚᱱᱟ ᱛᱮᱜᱮ ᱱᱤᱭᱟᱹ ᱠᱚᱨᱮᱫ ᱥᱠᱩᱞ ᱨᱮᱜᱮ ᱠᱚ ᱯᱟᱲᱦᱟᱜ ᱛᱟᱞᱮᱭᱟ ᱟᱨ ᱥᱚᱨᱠᱟᱨ ᱦᱚᱸ ᱡᱟᱜᱮ ᱜᱚᱲᱚ ᱫᱟᱲᱮᱭ ᱮᱢᱚᱜ ᱠᱟᱱᱟ ᱚᱱᱟᱛᱮ ᱟᱹᱰᱤ ᱢᱚᱡᱽ ᱟᱹᱰᱤ ᱨᱟᱹᱥᱠᱟᱹ ᱠᱩᱥᱤ ᱜᱮ ᱱᱤᱭᱟᱹ ᱜᱮᱞᱮ ᱟᱹᱭᱠᱟᱹᱣᱫᱟ ᱟᱨ ᱨᱮᱸᱜᱮᱡ ᱦᱚᱲ ᱤᱭᱟᱹᱛᱮ ᱥᱟᱺᱜᱤᱧ ᱥᱮᱫ ᱦᱚᱸ ᱵᱟᱞᱮ ᱤᱫᱤ ᱫᱟᱲᱮᱭᱟᱠᱚ ᱠᱟᱱᱟ ᱥᱮ ᱵᱟᱞᱮ ᱵᱷᱚᱨᱛᱤ ᱫᱟᱲᱮᱭᱟᱠᱚ ᱠᱟᱱᱟ ᱟᱞᱮ ᱫᱚ ᱨᱮᱸᱜᱮᱡ ᱤᱭᱟᱹᱛᱮ ᱱᱩᱠᱩ ᱜᱤᱫᱽᱨᱟᱹ ᱱᱚᱰᱮ ᱜᱮ ᱡᱟ ᱠᱚ ᱚᱞ ᱯᱟᱲᱦᱟᱜ ᱛᱟᱞᱮᱭᱟ